ᱦᱚᱸ ᱜᱚᱢᱠᱮ ᱟᱹᱞᱤᱧ ᱵᱤᱡᱮᱛᱟᱲᱟ ᱵᱮᱝᱠ ᱚᱯᱷ ᱤᱱᱰᱤᱭᱟ ᱠᱷᱚᱱ ᱟᱹᱞᱤᱧ ᱱᱟᱦᱟᱸᱜ ᱱᱚᱣᱟ ᱢᱮᱹᱥᱤᱱ ᱞᱳᱱ ᱞᱤᱧ ᱚᱰᱳᱠᱜ ᱞᱮᱜᱼᱟ ᱫᱟᱜ ᱢᱮᱹᱥᱤᱱ ᱢᱮᱱᱠᱷᱟᱱ ᱚᱸᱰᱮ ᱟᱹᱞᱤᱧ ᱯᱚᱭᱥᱟᱞᱤᱧ ᱡᱚᱢᱟ ᱞᱮᱜᱼᱟ ᱢᱮᱱᱠᱷᱟᱱ ᱚᱸᱰᱮ ᱟᱹᱞᱤᱧᱟᱜ ᱡᱟᱦᱟᱸ ᱥᱟᱵ ᱥᱤᱰᱤ ᱧᱟᱢ ᱨᱮᱱᱟᱜ ᱠᱟᱛᱷᱟ ᱚᱱᱟᱢᱟ ᱱᱤᱛ ᱫᱷᱟᱹᱨᱤᱡᱛᱮ ᱵᱟᱝᱞᱤᱧ ᱧᱟᱢ ᱟᱠᱟᱫᱼᱟ ᱚᱯᱷᱤᱥ ᱦᱚᱸ ᱞᱤᱧ ᱪᱟᱞᱟᱣᱮᱱᱟ ᱡᱚᱛᱚᱞᱤᱧ ᱵᱩᱡᱷᱟᱹᱣ ᱵᱟᱲᱟ ᱠᱮᱫ ᱠᱚᱣᱟ ᱥᱟᱨ ᱠᱚ ᱢᱮᱛᱟ ᱠᱚ ᱠᱟᱹᱱᱟᱹᱧ ᱥᱟᱨ ᱟᱹᱞᱤᱧᱢᱟ ᱱᱚᱣᱟ ᱞᱤᱧ ᱞᱳᱱ ᱞᱮᱜᱼᱟ ᱮᱱᱠᱷᱟᱱ ᱯᱚᱭᱥᱟ ᱢᱟᱹᱞᱤᱧ ᱮᱢ ᱞᱮᱫ ᱛᱟᱦᱮᱱ ᱤᱠᱷᱟᱹᱱ ᱟᱹᱞᱤᱧᱢᱟ ᱠᱤᱪᱷᱩ ᱥᱟᱵ ᱥᱤᱰᱤ ᱧᱟᱢ ᱨᱮᱭᱟᱜ ᱠᱟᱛᱷᱟ ᱫᱚ ᱢᱮᱱᱠᱷᱟᱱ ᱱᱤᱛᱚᱜ ᱫᱷᱟᱹᱨᱤᱡ ᱥᱟᱵ ᱥᱤᱰᱤ ᱵᱟᱹᱞᱤᱧ ᱧᱟᱢ ᱟᱠᱟᱫᱼᱟ ᱟᱫᱚ ᱠᱚ ᱢᱮᱛᱟᱞᱤᱧ ᱠᱟᱱᱟ ᱟᱹᱵᱤᱱᱟᱜ ᱟᱫᱷᱟᱨ ᱱᱚᱢᱵᱚᱨ ᱛᱟᱹᱵᱤᱱ ᱜᱟᱞᱟᱛ ᱜᱮᱭᱟ ᱛᱚ ᱠᱩᱞᱤᱧ ᱠᱟᱱᱟ ᱠᱚ ᱟᱫᱷᱟᱨ ᱱᱚᱢᱵᱚᱨ ᱫᱚᱦᱲᱟ ᱞᱟᱹᱭ ᱢᱮᱥᱮᱜ ᱟᱫᱚ ᱟᱫᱷᱟᱨ ᱱᱚᱢᱵᱚᱨ ᱤᱧ ᱞᱟᱹᱭ ᱟᱫ ᱠᱚᱣᱟ ᱪᱟᱨ ᱯᱟᱸᱪ ᱛᱤᱱ ᱫᱩᱭ ᱪᱷᱚ ᱟᱴ ᱥᱟᱛ ᱯᱟᱸᱪ ᱪᱟᱨ ᱛᱤᱱ ᱥᱩᱱ ᱯᱟᱸᱪ ᱟᱫᱚ ᱱᱚᱜᱼᱚ ᱱᱚᱣᱟ ᱱᱚᱢᱵᱚᱨ ᱞᱤᱧ ᱞᱟᱹᱭ ᱟᱫ ᱯᱮᱭᱟ ᱱᱚᱣᱟ ᱱᱚᱢᱵᱚᱨ ᱨᱮ ᱟᱹᱞᱤᱧ ᱟᱹᱞᱤᱧ ᱫᱚᱦᱚᱭ ᱯᱮ ᱟᱨ ᱟᱹᱞᱤᱧᱟᱜ ᱱᱚᱣᱟ ᱡᱟᱦᱟᱸ ᱥᱟᱵ ᱥᱤᱰᱤ ᱛᱟᱹᱞᱤᱧ ᱧᱟᱢ ᱨᱮᱱᱟᱜ ᱠᱟᱛᱷᱟ ᱚᱱᱟ ᱡᱮᱢᱚᱱ ᱟᱹᱰᱤ ᱞᱚᱜᱚᱱ ᱛᱚᱞᱤᱛ ᱠᱳᱞᱟᱞᱤᱧᱯᱮ ᱪᱤᱠᱟᱹᱛᱮ ᱟᱹᱞᱤᱧ ᱦᱚᱸ ᱨᱮᱸᱜᱮᱡ ᱦᱚᱲ ᱠᱟᱱᱟᱞᱤᱧ ᱯᱚᱭᱥᱟ ᱠᱚᱦᱚᱸ ᱠᱚᱢᱥᱚᱢ ᱫᱷᱟᱨᱟ ᱜᱮ ᱛᱟᱹᱞᱤᱧ ᱪᱤᱠᱟᱹᱛᱮ ᱱᱤᱛᱚᱜᱼᱟ ᱪᱟᱥ ᱨᱚᱵᱤ ᱪᱟᱥ ᱫᱤᱱ ᱥᱮᱴᱮᱨᱮᱱᱟ ᱟᱨ ᱱᱤᱛᱚᱜᱢᱟ ᱯᱮᱸᱭᱟᱡᱽ ᱠᱚ ᱵᱤᱞᱟᱹᱛᱤ ᱵᱮᱜᱟᱲ ᱠᱚ ᱞᱤᱧ ᱛᱚᱞᱟ ᱠᱮᱜᱼᱟ ᱱᱤᱛᱳᱜ ᱢᱟᱦᱟᱸᱜ ᱨᱚᱦᱚᱭ ᱞᱮᱠᱷᱟᱱ ᱞᱤᱧ ᱥᱟᱨᱯᱷᱟᱨ ᱠᱤᱨᱤᱧ ᱠᱚ ᱟᱹᱰᱤ ᱜᱟᱱ ᱱᱩᱱᱤᱭᱟᱹ ᱢᱮᱱᱟᱜᱼᱟ ᱡᱩᱫᱤ ᱚᱱᱟ ᱥᱟᱵ ᱥᱤᱰᱤ ᱯᱚᱭᱥᱟᱞᱤᱧ ᱧᱟᱢ ᱞᱮᱠᱷᱟᱱ ᱞᱤᱧ ᱠᱤᱪᱷᱩ ᱟᱹᱞᱤᱧ ᱥᱟᱨ ᱠᱤᱨᱤᱧ ᱦᱚᱸ ᱞᱤᱧ ᱥᱩᱵᱤᱫᱷᱟ ᱧᱚᱜᱚ ᱟ ᱚᱱᱟᱛᱮ ᱜᱚᱢᱠᱮ ᱟᱯᱮ ᱟᱹᱰᱤ ᱵᱟᱝ ᱞᱮᱴ ᱠᱟᱛᱮᱫ ᱠᱟᱹᱴᱤᱡ ᱱᱚᱣᱟ ᱯᱮ ᱵᱮᱵᱥᱛᱷᱟ ᱟᱹᱞᱤᱧ ᱠᱷᱟᱱ ᱟᱹᱰᱤ ᱱᱟᱯᱟᱭᱚᱜᱼᱟ ᱦᱳᱭ ᱟᱫᱚ ᱱᱤᱭᱟᱹ ᱠᱟᱛᱷᱟ ᱜᱮᱞᱤᱧ ᱢᱮᱱᱮᱜᱼᱟ ᱢᱟᱛᱚᱵᱮ ᱞᱚᱜᱚᱱᱚᱜ ᱯᱮ ᱠᱚᱨᱟᱣ ᱟᱹᱞᱤᱧ ᱯᱮ ᱢᱮᱱᱛᱮᱫ ᱟᱹᱞᱤᱧ ᱥᱮᱫ ᱠᱷᱚᱱ ᱟᱹᱰᱤ ᱟᱹᱰᱤ ᱱᱮᱦᱚᱨ